ᱦᱮᱸ ᱦᱮᱞᱳ ᱤᱭᱟ ᱞᱚᱪᱷᱢᱚᱱ ᱛᱮ ᱡᱷᱟᱲᱠᱷᱚᱸᱰ ᱨᱮ ᱦᱚᱭ ᱟᱹᱵᱤᱱ ᱫᱚ ᱚᱠᱚᱭ ᱵᱤᱱ ᱢᱮᱱᱮᱫᱼᱟ ᱚ ᱦᱚ ᱟᱪᱪᱷᱟ ᱢᱮᱱᱵᱤᱱ ᱟᱨ

ᱚᱻ ᱦᱚᱭ ᱦᱤᱡᱩᱜ ᱯᱮ ᱵᱟᱦᱟᱜ ᱠᱟᱱᱟᱞᱮ ᱤᱭᱟᱹᱨᱮ ᱪᱮᱫ ᱠᱚ ᱞᱟᱹᱭᱟ ᱦᱚᱭ ᱚᱱᱟ ᱢᱩᱞᱩᱜ ᱢᱚᱲᱮ ᱢᱟᱦᱟᱜᱮ ᱦᱮᱸ ᱪᱮ ᱦᱩᱸ ᱩᱱ ᱡᱚᱦᱚᱜ ᱦᱤᱡᱩᱜᱯᱮ ᱚ ᱦᱚᱸ ᱦᱚᱭ ᱢᱟᱱᱮ ᱡᱟ ᱱᱚᱜᱼᱚᱭ ᱦᱩᱭ ᱮᱱᱟ ᱵᱟᱨ ᱯᱮ ᱥᱮᱨᱢᱟ ᱞᱟᱦᱟ ᱠᱷᱚᱱ ᱫᱚ ᱤᱭᱟᱹ ᱦᱚᱭ ᱮᱱᱮᱡᱟᱜ ᱠᱟᱱᱟᱞᱮ ᱟᱰᱤ ᱨᱟᱹᱥᱠᱟᱹ ᱜᱮ ᱵᱩᱡᱷᱟᱹᱜ ᱠᱟᱱᱟ ᱦᱚᱭ ᱟᱫᱚ ᱦᱤᱡᱩᱜ ᱯᱮ ᱟᱞᱮ ᱥᱮᱱ ᱟᱞᱮᱥᱮᱫᱟᱜ ᱚᱱᱟ ᱦᱚᱭ ᱵᱟᱦᱟ ᱯᱚᱨᱚᱵᱽ ᱪᱮᱫᱞᱮᱠᱟ ᱢᱟᱱᱟᱣᱟᱞᱮ ᱧᱮᱞ ᱤᱫᱤᱯᱮ ᱦᱮᱸᱪᱮ ᱟᱨ ᱟᱯᱮ ᱫᱚ ᱚᱱᱠᱟᱫᱚ ᱵᱟᱦᱟ ᱯᱚᱨᱚᱵᱽ ᱠᱚᱫᱚ ᱢᱟᱱᱟᱣᱟᱯᱮᱪᱮ ᱵᱟᱝ ᱚ ᱟᱨ ᱟᱹᱛᱩ ᱨᱮᱫᱚ ᱦᱚᱭ ᱟᱹᱛᱩ ᱨᱮᱫᱚ ᱵᱟᱯᱮ ᱮᱱᱮᱡᱼᱟ ᱚ ᱦᱚᱭ ᱛᱚ ᱦᱚᱭ ᱱᱚᱛᱮ ᱟᱞᱮ ᱱᱚᱛᱮ ᱨᱮᱫᱚ ᱮᱱᱮᱡᱚᱜᱼᱟ ᱞᱮ ᱟᱹᱰᱤ ᱨᱟᱹᱥᱠᱟᱹ ᱵᱩᱡᱷᱟᱹᱜᱼᱟ ᱦᱤᱡᱩᱜ ᱯᱮ ᱱᱟᱦᱟᱜ ᱛᱚᱵᱮ ᱧᱮᱞ ᱦᱤᱨᱤ ᱤᱫᱤᱯᱮ ᱦᱮᱪᱮ ᱟᱞᱮ ᱥᱮᱱ ᱪᱮᱫᱞᱮᱠᱟ ᱪᱮᱫᱞᱮᱠᱟ ᱦᱮᱸᱪᱮ ᱦᱚᱭ ᱟᱫᱚ ᱤᱭᱟᱹ ᱱᱚᱜ ᱱᱟᱦᱟᱜ ᱱᱚᱢᱵᱚᱨ ᱠᱚᱵᱤᱱ ᱵᱟᱲᱟᱭ ᱠᱮᱫᱟ ᱦᱮᱸᱪᱮ ᱟᱫᱚ ᱦᱚᱭ ᱯᱷᱳᱱᱵᱤᱱ ᱦᱟᱸᱜ ᱟᱨ ᱦᱮᱪᱮ ᱟᱹᱞᱤᱧ ᱨᱮᱦᱚᱸ ᱱᱟᱦᱟᱜ ᱞᱤᱧ ᱯᱷᱳᱱᱟᱵᱮᱱᱟ ᱦᱮᱸᱪᱮ ᱵᱟᱠᱷᱟᱱ ᱪᱤᱠᱟᱹ ᱵᱮᱱ ᱵᱟᱲᱟᱭ ᱠᱮᱭᱟ ᱟᱞᱮ ᱛᱤᱥ ᱞᱮ ᱵᱟᱦᱟᱜ ᱠᱟᱱᱟ ᱪᱮ ᱦᱮ ᱵᱟᱝ ᱦᱚᱭ ᱦᱚᱭ ᱦᱚᱭ ᱱᱟᱦᱟᱜ ᱛᱚᱵᱮ ᱦᱮᱸᱪᱮ ᱯᱷᱳᱱᱟᱞᱤᱧ ᱦᱟᱜ ᱦᱮᱸ ᱪᱮᱫᱵᱤᱱ ᱢᱮᱱᱮᱫᱼᱟ